ᱤᱧᱟᱹᱜ ᱱᱚᱣᱟ ᱴᱚᱴᱷᱟ ᱨᱮᱫᱚ ᱦᱟᱹᱠᱩ ᱠᱚ ᱢᱩᱫᱽᱨᱮ ᱫᱚ ᱡᱟᱦᱟᱸ ᱫᱚ ᱪᱚᱸᱰᱜᱚᱡ ᱜᱟᱹᱲᱟᱹᱭ ᱯᱩᱴᱷᱤ ᱟᱨ ᱦᱚᱸ ᱰᱟᱹᱲᱠᱟᱹ ᱟᱹᱰᱤ ᱜᱟᱱ ᱱᱚᱝᱠᱟ ᱢᱮᱱᱟᱜ ᱠᱚᱣᱟ ᱟᱨ ᱱᱩᱠᱩ ᱠᱚ ᱦᱟᱹᱠᱩ ᱫᱚ ᱡᱟᱹᱥᱛᱤ ᱢᱮᱱᱟᱜ ᱠᱚᱣᱟ ᱟᱨ ᱱᱩᱠᱩ ᱠᱚ ᱦᱟᱹᱠᱩ ᱫᱚ ᱥᱟᱭᱨᱟ ᱵᱟᱹᱨᱥᱟᱹ ᱥᱚᱢᱚᱭ ᱥᱟᱭᱨᱟ ᱛᱮ ᱦᱚᱸ ᱯᱷᱨᱤ ᱛᱮᱠᱚ ᱧᱟᱢᱚᱜᱼᱟ ᱡᱟᱦᱟᱸ ᱫᱚ ᱜᱟᱰᱟ ᱠᱷᱚᱱ ᱠᱚ ᱵᱷᱟᱥᱟᱣ ᱦᱤᱡᱩᱜᱼᱟ ᱚᱱᱛᱮ ᱠᱷᱚᱱ ᱦᱚᱸ ᱠᱚ ᱦᱮᱡ ᱞᱮᱱ ᱠᱷᱟᱱ ᱟᱞᱮ ᱵᱟᱹᱭᱦᱟᱹᱲ ᱨᱮ ᱯᱤᱱᱰᱷᱦᱟᱹ ᱨᱮ ᱥᱟᱭᱨᱟ ᱞᱮ ᱚᱰᱟᱣᱟ ᱥᱟᱭᱨᱟ ᱚᱰᱟᱣ ᱠᱟᱛᱮᱫ ᱩᱱᱠᱩ ᱞᱮ ᱟᱞᱮ ᱞᱮ ᱥᱟᱭᱨᱟ ᱧᱟᱢ ᱠᱟᱛᱮ ᱞᱮ ᱥᱟᱵ ᱠᱚᱣᱟ ᱥᱟᱭᱨᱟ ᱨᱮ ᱵᱚᱞᱚ ᱠᱟᱛᱮ ᱟᱨ ᱩᱱᱠᱩ ᱠᱚ ᱦᱟᱹᱠᱩ ᱫᱚ ᱵᱟᱹᱲᱥᱤ ᱛᱮ ᱦᱚᱸ ᱠᱚ ᱧᱟᱢᱚᱜ ᱜᱮᱭᱟ ᱪᱚᱸᱰᱜᱚᱡ ᱜᱟᱹᱲᱟᱹᱭ ᱯᱩᱴᱷᱤ ᱟᱨ ᱱᱩᱠᱩ ᱠᱚ ᱦᱟᱹᱠᱩᱣᱟᱜ ᱴᱮᱥᱴ ᱦᱚᱸ ᱟᱹᱰᱤ ᱥᱤᱵᱤᱞᱟ ᱥᱮ ᱡᱟᱦᱟᱸ ᱫᱚ ᱥᱟᱫ ᱵᱚᱱ ᱢᱮᱛᱟᱜ ᱠᱟᱱ ᱟᱨ ᱱᱩᱠᱩ ᱦᱟᱹᱠᱩᱣᱟᱜ ᱜᱚᱱᱚᱝ ᱫᱚ ᱱᱚᱣᱟ ᱠᱚᱨᱮ ᱫᱚ ᱪᱚᱞᱤᱥ ᱛᱷᱮᱠᱮ ᱯᱚᱪᱟᱥ ᱴᱟᱠᱟ ᱯᱚᱣᱟ ᱟᱹᱲᱟᱹᱭᱥᱚ ᱜᱨᱟᱢ ᱡᱟᱦᱟᱸ ᱵᱚᱱ ᱢᱮᱛᱟᱜ ᱠᱟᱱ